ᱦᱮᱸ ᱢᱮᱱᱫᱟᱹᱧ ᱢᱮᱱᱫᱟᱹᱧ ᱪᱮᱫ ᱱᱤᱛᱚᱜ ᱵᱟᱦᱟ ᱫᱚᱠᱟᱱ ᱨᱮ ᱪᱮᱫ ᱪᱮᱫ ᱵᱟᱦᱟ ᱧᱟᱢᱚᱜ ᱠᱟᱱᱟ

ᱵᱟᱦᱟ

ᱡᱚᱛᱚ ᱨᱚᱠᱚᱢ ᱜᱮ ᱫᱚᱨᱠᱟᱨᱚᱜᱼᱟ ᱛᱳ ᱱᱤᱛᱳᱜ ᱵᱟᱯᱞᱟ ᱥᱤᱡᱤᱱ ᱪᱟᱞᱟᱜ ᱠᱟᱱᱟ ᱛᱳ ᱟᱫᱚ ᱪᱮᱫ ᱞᱮᱠᱟᱱᱟᱜ ᱵᱟᱦᱟ ᱠᱚ ᱧᱟᱢᱚᱜᱼᱟ ᱵᱟᱯᱞᱟ ᱚᱲᱟᱜ ᱨᱮᱫᱚ ᱵᱩᱡ ᱫᱟᱲᱮᱭᱟᱜ ᱠᱟᱱᱜᱮᱭᱟᱢ ᱡᱮ ᱦᱳᱭ ᱛᱳ ᱜᱟᱹᱰᱤ ᱠᱚ ᱥᱟᱡᱟᱣ ᱥᱟᱯᱲᱟᱣ ᱛᱟᱨᱯᱚᱨᱮ ᱵᱟᱦᱩ ᱠᱩᱲᱤ ᱴᱷᱮᱱ ᱠᱷᱚᱯᱟ ᱨᱮ ᱞᱟᱜᱟᱣ ᱞᱟᱹᱜᱤᱫ ᱚᱱᱠᱟᱱᱟᱜ ᱵᱟᱦᱟ ᱠᱚ ᱫᱚᱨᱠᱟᱨᱚᱜ ᱠᱟᱱᱟ ᱦᱮᱸ ᱪᱮᱫ ᱞᱮᱠᱟ ᱫᱟᱢ ᱢᱮᱱᱟᱜᱼᱟ ᱢᱟᱱᱮ ᱜᱳᱞᱟᱯ ᱢᱤᱢᱤᱫᱴᱟᱝ ᱯᱤᱥ ᱪᱮᱫ ᱞᱮᱠᱟ ᱫᱟᱢ ᱯᱟᱲᱟᱜᱼᱟ

ᱫᱚᱨᱠᱟᱨ ᱵᱤᱥᱤ ᱜᱮ ᱢᱮᱱᱟᱜᱼᱟ ᱮᱠᱥᱳ ᱯᱤᱥ ᱜᱟᱱ ᱚ ᱟᱨ ᱮᱢᱱᱤ ᱟᱨ ᱪᱮᱫ ᱪᱮᱫ ᱵᱟᱦᱟ ᱢᱮᱱᱟᱜᱼᱟ ᱟᱪᱪᱷᱟ ᱦᱮᱸ ᱛᱳ ᱟᱹᱞᱤᱧ ᱦᱟᱜ ᱪᱟᱞᱟᱜ ᱟᱹᱞᱤᱧ ᱟᱵᱮᱱ ᱴᱷᱮᱱ ᱱᱤᱱᱟᱹᱱ ᱮᱠᱥᱳ ᱯᱤᱥ ᱜᱳᱞᱟᱯ ᱟᱨ ᱵᱟᱠᱤ ᱮᱠᱥᱳ ᱯᱤᱥ ᱜᱟᱱ ᱢᱟᱱᱮ ᱳᱭ ᱨᱚᱡᱚᱱᱤᱜᱚᱱᱫᱷᱟ ᱵᱟᱦᱟ ᱢᱮᱱ ᱤᱭᱟ ᱡᱚᱜᱟᱲ ᱠᱟᱜ ᱵᱮᱱ

ᱚ ᱪᱟᱞᱟᱜ ᱟᱹᱞᱤᱧ ᱦᱟᱜ ᱳᱭ ᱜᱟᱯᱟ ᱠᱚᱛᱮ ᱨᱮᱰᱤ ᱦᱟᱛᱟᱲ ᱠᱟᱜ ᱵᱮᱱ ᱦᱟᱜ ᱵᱟᱝ ᱵᱟᱝ ᱦᱮᱸ ᱦᱮᱸ ᱪᱟᱞᱟᱜ ᱠᱟᱱᱟᱞᱤᱧ ᱦᱟᱜ ᱪᱟᱞᱟᱜ ᱟᱹᱞᱤᱧ ᱦᱟᱜ ᱡᱚ ᱨᱮᱰᱤ ᱠᱟᱜ ᱵᱮᱱ ᱦᱟᱜ ᱴᱷᱤᱠ ᱟᱪᱷᱮ